ᱟᱵᱚᱣᱟᱜ ᱥᱟᱱᱛᱟᱞ ᱥᱚᱢᱟᱡ ᱨᱮᱱᱟᱜ ᱫᱚ ᱮᱠᱫᱚᱢ ᱚᱱᱟ ᱫᱚ ᱢᱤᱫᱴᱮᱱ ᱞᱟᱠᱪᱟᱨ ᱵᱷᱟᱹᱜᱤ ᱞᱟᱠᱪᱟᱨᱠᱟᱱᱟ ᱮᱱᱮᱡ ᱥᱮᱨᱮᱧ ᱫᱚ ᱚᱱᱟ ᱮᱱᱮᱡ ᱥᱮᱨᱮᱧ ᱡᱟᱭᱜᱟ ᱠᱷᱚᱱ ᱫᱚ ᱟᱭᱢᱟ ᱦᱚᱲ ᱜᱮᱵᱚᱱ ᱛᱩᱫᱩᱜ ᱠᱟᱱᱟ ᱵᱟᱵᱚᱱ ᱠᱩᱥᱤᱭᱟᱜ ᱠᱟᱱᱟ ᱡᱚᱛᱚ ᱦᱚᱲ ᱫᱚ ᱵᱟᱵᱚᱱ ᱠᱩᱥᱤᱭᱟᱜ ᱠᱟᱱᱟ ᱡᱮᱢᱚᱱ ᱠᱤᱪᱷᱩ ᱠᱤᱪᱷᱩ ᱠᱚᱫᱚᱢ ᱫᱚ ᱠᱚᱞᱯᱚᱱᱟ ᱦᱟᱸᱥᱫᱟ ᱰᱤᱜᱤᱨ ᱥᱚᱨᱮᱱ ᱨᱚᱛᱷᱤᱱ ᱠᱤᱥᱠᱩ ᱟᱵᱚᱣᱟᱜ ᱠᱟᱞᱪᱟᱨ ᱠᱚ ᱫᱚᱦᱚ ᱟᱹᱜᱩ ᱠᱟᱫᱟ ᱦᱚᱲᱟᱜ ᱪᱮᱫ ᱱᱤᱭᱚᱱᱢ ᱫᱷᱚᱨᱚᱢ ᱠᱟᱱ ᱛᱟᱵᱳᱱᱟ ᱡᱚᱛᱚ ᱠᱤᱪᱷᱩ ᱵᱚᱱ ᱥᱟᱵ ᱫᱚᱦᱚ ᱠᱟᱫᱟ ᱠᱤᱱᱛᱩ ᱦᱚᱲᱫᱚ ᱛᱮᱦᱤᱧ ᱜᱟᱯᱟ ᱫᱚ ᱮᱠᱫᱚᱢ ᱥᱟᱱᱛᱟᱲᱟᱜ ᱠᱟᱞᱪᱟᱨ ᱮᱱᱮᱡ ᱥᱮᱨᱮᱧ ᱫᱟᱥᱟᱭ ᱥᱮ ᱱᱚᱜᱚᱭ ᱫᱚᱝ ᱞᱟᱜᱽᱲᱮ ᱮᱠᱫᱚᱢ ᱡᱚᱛᱚ ᱠᱤᱪᱷᱩ ᱠᱟᱞᱪᱟᱨ ᱮᱠᱫᱚᱢ ᱵᱚᱱᱫᱚᱜ ᱠᱟᱱᱟ ᱵᱚᱱᱫᱚᱜ ᱠᱟᱱᱟ ᱮᱠᱫᱚᱢ ᱟᱨ ᱟᱹᱰᱤ ᱫᱤᱱ ᱫᱚ ᱠᱤᱪᱷᱩ ᱠᱤᱪᱷᱩ ᱫᱚ ᱢᱮᱱᱟᱜ ᱠᱚᱛᱟ ᱵᱚᱱᱟ ᱛᱮᱦᱤᱧ ᱜᱟᱯᱟ ᱦᱚᱸ ᱥᱟᱵ ᱫᱚᱦᱚ ᱠᱟᱫᱟ